ᱜᱮ ᱢᱚᱬ ᱢᱤᱫ ᱥᱟᱭ ᱵᱟᱜᱮ ᱯᱩᱱ ᱵᱟᱜᱮ ᱥᱟᱭ ᱛᱩᱜᱮ ᱟᱨ ᱯᱩᱱ ᱥᱟᱥᱟᱭ ᱢᱚᱬᱮ ᱜᱮᱥᱟᱭ ᱯᱮ ᱥᱟᱭ ᱯᱩᱜᱮ ᱢᱤᱫ ᱢᱤᱫ ᱜᱮ ᱥᱟᱥᱟᱭ ᱯᱩᱱ ᱥᱟᱥᱟᱭ ᱵᱟᱨ ᱜᱮᱥᱟᱭ ᱢᱚᱬᱮ ᱥᱟᱭ ᱛᱩᱜᱮ ᱤᱨᱟᱹᱞ